ᱟᱞᱮ ᱵᱤᱨᱵᱷᱩᱢ ᱨᱮᱢᱟ ᱟᱭᱢᱟ ᱨᱚᱠᱚᱢ ᱡᱟᱹᱛᱤᱜᱮ ᱢᱮᱱᱟᱜ ᱠᱚᱣᱟ ᱪᱮᱫᱟᱜ ᱥᱮ ᱢᱟᱞᱦᱮ ᱢᱮᱱᱟᱜ ᱠᱚᱣᱟ ᱠᱳᱰᱟ ᱢᱮᱱᱟᱜ ᱠᱚᱣᱟ ᱢᱩᱪᱤ ᱫᱷᱟᱸᱜᱚᱲ ᱦᱤᱱᱫᱩ ᱟᱵᱟᱨ ᱥᱟᱱᱛᱟᱲ ᱟᱨᱚ ᱮᱢᱟᱱ ᱛᱮᱱ ᱠᱚ ᱢᱮᱱᱟᱜ ᱠᱚᱣᱟ ᱪᱮᱫᱟᱜ ᱥᱮ ᱟᱞᱮ ᱫᱚ ᱩᱱᱠᱩ ᱥᱟᱛᱮᱜ ᱜᱟᱞᱢᱟᱨᱟᱣ ᱥᱮ ᱜᱚᱲᱚ ᱥᱚᱯᱚᱦᱚᱫ ᱡᱚᱛᱚᱣᱟᱜ ᱜᱮ ᱛᱟᱦᱮᱱ ᱛᱟᱞᱮᱭᱟ ᱡᱮᱢᱚᱱ ᱢᱟᱞᱦᱮ ᱫᱚ ᱢᱟᱞᱦᱮ ᱛᱮᱠᱚ ᱨᱚᱲᱟ ᱟᱵᱟᱨ ᱢᱩᱪᱤ ᱫᱚ ᱟᱠᱚᱣᱟᱜ ᱵᱷᱟᱥᱟ ᱛᱮᱠᱚ ᱨᱚᱲᱟ ᱱᱤᱡᱮ ᱱᱤᱡᱮ ᱵᱷᱟᱥᱟ ᱛᱮᱠᱚ ᱨᱚᱲᱟ ᱫᱷᱟᱹᱜᱚᱲ ᱡᱮᱢᱚᱱ ᱟᱠᱚᱣᱟᱜ ᱵᱷᱟᱥᱟ ᱛᱟᱨᱯᱚᱨ ᱱᱩᱠᱩ ᱠᱳᱰᱟ ᱟᱠᱚᱣᱟᱜ ᱵᱷᱟᱥᱟ ᱠᱚ ᱨᱚᱲᱟ ᱛᱚᱵᱮ ᱥᱮ ᱡᱚᱠᱷᱚᱱ ᱟᱞᱮ ᱩᱱᱠᱩ ᱥᱟᱛᱮᱜ ᱯᱮ ᱜᱟᱞᱢᱟᱨᱟᱣᱟ ᱛᱚᱠᱷᱚᱱ ᱫᱚ ᱟᱞᱮ ᱫᱚ ᱵᱟᱝᱞᱟ ᱛᱮᱜᱮ ᱞᱮ ᱜᱟᱞᱢᱟᱨᱟᱜᱼᱟ ᱟᱨ ᱡᱚᱛᱚ ᱫᱤᱠ ᱫᱤᱭᱮ ᱜᱮ ᱵᱚᱞᱮ ᱟᱞᱮ ᱫᱚᱞᱮ ᱨᱚᱲ ᱡᱚᱝᱟ ᱚᱱᱟᱛᱮ ᱟᱹᱰᱤ ᱢᱚᱸᱡᱽ ᱫᱚ ᱡᱳᱜᱟᱡᱳᱜ ᱫᱚ ᱢᱮᱱᱟᱜ ᱟᱠᱟᱫ ᱛᱟᱞᱮᱭᱟ